ᱚ ᱜᱚᱢᱠᱮ ᱟᱹᱞᱤᱧ ᱫᱚ ᱵᱟᱞᱤᱧ ᱵᱟᱲᱟᱭ ᱠᱟᱱ ᱛᱟᱦᱮᱜᱼᱟ ᱛᱤᱱ ᱨᱮ ᱴᱟᱭᱤᱢ ᱠᱚ ᱢᱮᱱᱟᱜ ᱟᱠᱟᱫᱟ ᱚᱱᱟ ᱛᱤᱞᱤᱧ ᱞᱮ ᱴ ᱟᱠᱟᱱᱟ ᱵᱟᱝ ᱵᱟᱞᱤᱧ ᱧᱮᱞ ᱟᱠᱟᱫᱟ ᱚᱱᱟ ᱫᱚ ᱚᱱᱟ ᱦᱚᱛᱮ ᱛᱮᱜᱮ ᱞᱮᱹᱴ ᱛᱮᱞᱤᱧ ᱦᱮᱡ ᱟᱠᱟᱱᱟ ᱜᱤᱫᱽᱨᱟᱹ ᱠᱚᱦᱚᱸ ᱵᱟᱞᱤᱧ ᱠᱩᱞᱤ ᱟᱠᱟᱫ ᱠᱚᱣᱟ ᱚᱱᱟ ᱛᱮ ᱜᱮᱸ ᱜᱚᱢᱠᱮ ᱚᱱᱟ ᱢᱟ ᱠᱟᱛᱷᱟ ᱠᱟᱱ ᱜᱮᱭᱟ ᱛᱟᱦᱚᱞᱮ ᱴᱟᱭᱤᱢ ᱫᱚ ᱛᱤ ᱨᱮ ᱠᱟᱱᱟ ᱚ ᱚᱱᱟ ᱛᱮᱜᱮ ᱟᱞᱤᱧ ᱫᱚ ᱱᱚᱴᱟ ᱞᱤᱧ ᱵᱟᱲᱟᱭ ᱠᱟᱱ ᱛᱟᱦᱮᱸᱫ ᱚᱱᱟ ᱛᱮᱜᱮ ᱞᱮᱹᱴ ᱛᱮᱞᱤᱧ ᱦᱮᱡ ᱟᱠᱟᱱᱟ ᱮᱭᱟᱨ ᱯᱚᱨ ᱛᱚ ᱟᱫᱚ ᱵᱟᱞᱤᱧ ᱞᱮᱹᱴᱟ ᱟᱫᱚ ᱴᱷᱤᱠ ᱴᱟᱭᱤᱢ ᱨᱮᱜᱮ ᱞᱤᱧ ᱦᱤᱡᱩᱜᱼᱟ ᱟᱨᱚ ᱡᱟᱦᱟᱸ ᱱᱟᱜ ᱠᱚ ᱚᱱᱠᱟᱱᱟᱜ ᱡᱟᱦᱟᱸᱱᱟᱜ ᱠᱷᱚᱵᱚᱨ ᱠᱚ ᱵᱟᱱᱩᱜᱼᱟ ᱡᱟᱦᱟᱸᱱᱟᱜ ᱪᱮᱹᱮᱧᱡᱽ ᱟᱠᱟᱱᱟ

ᱚ ᱟᱨ ᱛᱤᱦᱤᱧ ᱞᱟᱹᱜᱤᱫ ᱛᱮ ᱡᱟᱦᱟᱸᱱᱟᱜ ᱮᱠᱮᱱ ᱠᱟᱴᱟ ᱥᱮ ᱵᱩᱴ ᱠᱚ ᱡᱟᱦᱟᱸᱱᱟᱜ ᱠᱚ ᱩᱱ ᱥᱚᱢᱚᱭ ᱫᱚ ᱵᱟᱵᱤᱱ ᱞᱟᱹᱭ ᱟᱠᱟᱫᱟ ᱛᱚ ᱱᱤᱛᱚᱜ ᱚᱠᱟᱞᱮᱠᱟ ᱚᱱᱟᱠᱚᱫᱚ ᱚ ᱛᱟᱦᱚᱞᱮ ᱴᱷᱤᱠ ᱜᱮᱭᱟ ᱢᱳᱴᱟ ᱢᱩᱴᱤ ᱚᱱᱟ ᱠᱚᱞᱤᱧ ᱟᱹᱜᱩᱭᱟ ᱮᱭᱟᱨ ᱯᱚᱨ ᱠᱷᱚᱱ ᱫᱚ ᱟᱫᱚ ᱵᱟᱞᱤᱧ ᱞᱮᱹᱴᱟ ᱢᱳᱴᱟ ᱢᱩᱴᱤ ᱛᱟᱦᱚᱞᱮ ᱟᱫᱚ ᱜᱚᱢᱠᱮ ᱢᱟ ᱛᱟᱦᱚᱞᱮ ᱮᱭᱟᱨ ᱯᱚᱨ ᱫᱚ ᱟᱫᱚ ᱵᱟᱞᱤᱧ ᱞᱮᱹᱴ ᱮᱫᱟ ᱠᱷᱟᱱ ᱜᱮ ᱟᱫᱚ ᱴᱷᱤᱠ ᱜᱮᱭᱟ ᱛᱟᱦᱚᱞᱮ ᱛᱮᱦᱮᱧ ᱛᱮᱫ ᱤᱠᱟᱹ ᱠᱟᱹᱞᱤᱧ ᱵᱮᱱ

ᱛᱟᱦᱚᱞᱮ ᱢᱟ ᱜᱚᱢᱠᱮ ᱡᱚᱦᱟᱨ ᱜᱮ